ᱦᱮᱞᱳ ᱵᱟᱹᱵᱩ ᱟᱢ ᱚᱥᱤᱥ ᱯᱷᱳᱱ ᱚᱥᱤᱥᱤᱧ ᱯᱷᱳᱱᱟᱢ ᱠᱟᱱᱟ ᱟᱢ ᱞᱚᱜᱚᱱ ᱱᱚᱣᱟ ᱡᱚᱢᱟᱜ ᱮᱢ ᱟᱹᱜᱩᱭᱟ ᱟᱞᱩ ᱪᱚᱯ ᱥᱤᱸᱜᱟᱹᱲᱟ ᱱᱤᱢᱠᱤ ᱥᱤᱸᱜᱟᱹᱲᱟ ᱵᱤᱥᱠᱩᱴ ᱜᱟᱞᱜᱟᱯᱟ ᱤᱧ ᱫᱟᱠᱟ ᱵᱟᱹᱧ ᱪᱚᱸᱫᱟ ᱫᱟᱲᱮᱭᱟᱜ ᱠᱟᱱᱟ ᱯᱮᱲᱟ ᱠᱚᱠᱚ ᱦᱮᱡ ᱟᱠᱟᱱᱟ ᱫᱟᱠᱟ ᱠᱚ ᱵᱟᱹᱧ ᱪᱚᱸᱫᱟ ᱫᱟᱲᱮᱭᱟᱜ ᱠᱟᱱᱟ ᱟᱢ ᱞᱚᱜᱚᱱ ᱫᱷᱟᱨᱟᱢ ᱥᱮᱴᱮᱨᱟ ᱡᱚᱢᱟᱜ ᱞᱚᱜᱚᱱᱮᱢ ᱟᱹᱜᱩᱭᱟ ᱡᱷᱤᱞᱯᱤ ᱠᱚ ᱨᱚᱥᱜᱩᱞᱟᱹ ᱠᱚ ᱥᱤᱸᱜᱟᱹᱲᱟ ᱠᱚ ᱟᱢ ᱡᱟᱦᱟᱸ ᱜᱮ ᱡᱟᱦᱟᱸ ᱛᱤᱱᱟᱹᱜ ᱢᱮᱱᱟᱜᱼᱟ ᱟᱢ ᱡᱚᱛᱚᱭᱟᱜ ᱮᱢ ᱟᱹᱜᱩ ᱥᱮᱴᱮᱨ ᱟᱹᱧᱟᱹ ᱤᱧ ᱯᱮᱲᱟ ᱠᱚᱠᱚ ᱦᱮᱡ ᱟᱠᱟᱱᱟ ᱫᱟᱠᱟ ᱵᱟᱹᱧ ᱪᱚᱸᱫᱟ ᱫᱟᱲᱮᱭᱟᱜ ᱠᱟᱱᱛᱮ ᱟᱢᱤᱧ ᱯᱷᱳᱱ ᱟᱫ ᱢᱮᱭᱟ ᱞᱚᱜᱚᱱ ᱫᱷᱟᱨᱟ ᱟᱹᱜᱩᱭᱢᱮ ᱟᱨ ᱥᱮᱴᱮᱨᱟᱹᱧ ᱢᱮ